ᱦᱮᱞᱳ ᱦᱮᱸ ᱦᱮᱞᱳ ᱚᱻ ᱢᱮᱱᱫᱟᱹᱧ ᱵᱟᱵᱩ ᱟᱢ ᱫᱚ ᱪᱤᱲᱤᱭᱟᱹᱠᱷᱟᱱᱟ ᱨᱮᱱ ᱢᱟᱹᱞᱤᱠ ᱠᱟᱱᱟᱢ ᱚᱻ ᱟᱫᱚ ᱪᱤᱲᱤᱭᱟᱹᱠᱷᱟᱱᱟ ᱧᱮᱞᱤᱧ ᱪᱟᱞᱟᱜ ᱤᱧ ᱢᱮᱱ ᱮᱫᱟ ᱟᱫᱚ ᱦᱮᱸ ᱟᱫᱚ ᱪᱤᱞᱤ ᱪᱤᱞᱤ ᱠᱚ ᱢᱮᱱᱟᱜ ᱠᱚᱣᱟ ᱪᱤᱞᱤ ᱠᱚ ᱦᱟᱹᱛᱤ ᱠᱚ ᱛᱟᱹᱨᱩᱯ ᱠᱚ ᱥᱟᱫᱚᱢ ᱠᱚ ᱦᱮᱸ ᱦᱮᱸ ᱦᱮᱸ ᱦᱮᱸ ᱦᱮᱸ ᱦᱮᱸ ᱚᱻ ᱟᱫᱚ ᱩᱱᱠᱩ ᱪᱮᱬᱮ ᱫᱚ ᱪᱤᱞᱤ ᱪᱤᱞᱤ ᱠᱚ ᱪᱮᱬᱮ ᱢᱮᱱᱟᱜ ᱠᱚᱣᱟ ᱵᱟᱵᱩ ᱦᱮᱸ ᱦᱮᱸ ᱦᱮᱸ ᱦᱮᱸ ᱚ ᱟᱨ ᱩᱸᱴ ᱪᱮᱬᱮ ᱠᱚ ᱢᱮᱛᱟᱣᱟᱠᱚ ᱵᱟᱵᱩ ᱩᱸᱴ ᱪᱮᱬᱮ ᱞᱟᱹᱴᱩ ᱞᱟᱹᱴᱩ ᱩᱥᱩᱞ ᱩᱥᱩᱞ ᱩᱱᱠᱩ ᱫᱚ ᱢᱮᱱᱟᱜ ᱠᱚᱣᱟ ᱥᱮ ᱵᱟᱝ ᱚᱻ ᱦᱮᱸ ᱦᱮᱸ ᱦᱮᱸ ᱟᱨ ᱤᱭᱟᱹ ᱩᱱᱠᱩ ᱩᱱᱠᱩ ᱵᱚᱰᱟ ᱵᱤᱧ ᱠᱚ ᱵᱟᱵᱩ ᱦᱮᱸ ᱦᱮᱸ ᱟᱨ ᱟᱨ ᱪᱤᱞᱤ ᱠᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱫᱚ ᱦᱮᱸᱫᱟ ᱵᱟᱵᱩ ᱩᱱᱠᱩ ᱵᱤᱧ ᱫᱚ ᱪᱮᱫ ᱯᱮ ᱡᱚᱢ ᱦᱚᱪᱚᱭᱮᱫ ᱠᱚᱣᱟ ᱚᱻ ᱛᱚᱣᱟ ᱠᱚ ᱦᱮᱸᱵᱟᱝ ᱟᱨ ᱩᱱᱠᱩ ᱤᱭᱟᱹ ᱩᱱᱠᱩ ᱪᱮᱬᱮ ᱪᱮᱬᱮ ᱪᱮᱬᱮ ᱫᱚ ᱪᱮᱫ ᱯᱮ ᱡᱚᱢ ᱦᱚᱪᱚᱭᱮᱫ ᱠᱚᱣᱟ ᱚᱻ ᱦᱮᱸ ᱦᱮᱸ ᱦᱮᱸ ᱦᱮᱸ ᱛᱟᱦᱚᱞᱮ ᱟᱹᱰᱤ ᱡᱚᱛᱱᱚ ᱦᱩᱭᱩᱜ ᱠᱟᱱ ᱛᱟᱯᱮᱭᱟ ᱵᱟᱝ ᱟᱹᱰᱤ ᱡᱚᱛᱱᱚ ᱦᱩᱭᱩᱜ ᱠᱟᱱ ᱛᱟᱢᱟ ᱦᱮᱸ ᱦᱮᱸ ᱟᱨ ᱩᱱᱠᱩ ᱦᱟᱹᱛᱤ ᱠᱚᱢᱟ ᱡᱟᱹᱱᱤᱡ ᱚᱱᱟ ᱫᱟᱨᱮ ᱥᱟᱠᱟᱢ ᱠᱚᱜᱮ ᱠᱚ ᱡᱚᱢᱟ ᱦᱮᱸᱵᱟᱝ ᱦᱮᱸ ᱦᱮᱸ ᱦᱮᱸ ᱟᱪᱪᱷᱟ ᱴᱷᱤᱠ ᱦᱮᱸ ᱟᱨ ᱟᱨ ᱛᱚᱵᱮ ᱩᱱᱠᱩ ᱦᱮᱸ ᱡᱤᱞ ᱦᱮᱸᱵᱟᱝ ᱦᱩᱸ ᱚᱱᱟᱜᱤᱧ ᱠᱩᱞᱤᱭᱮᱫ ᱢᱮᱭᱟ ᱟᱫᱚ ᱜᱟᱯᱟ ᱥᱮᱫ ᱦᱟᱸᱜ ᱤᱧ ᱪᱟᱞᱟᱜᱼᱟ ᱟᱫᱚ ᱴᱤᱠᱤᱴ ᱫᱚ ᱪᱮᱫᱞᱮᱠᱟ ᱯᱮ ᱦᱟᱛᱟᱣ ᱮᱫᱟ ᱵᱟᱵᱩ ᱪᱤᱲᱤᱭᱟᱹᱠᱷᱟᱱᱟ ᱴᱤᱠᱤᱴ ᱚᱻ ᱯᱚᱧᱪᱟᱥ ᱴᱟᱠᱟ ᱦᱮᱸᱵᱟᱝ ᱦᱮᱸ ᱟᱫᱚ ᱛᱤᱱᱟᱹᱜ ᱚᱠᱛᱚ ᱠᱷᱚᱱ ᱯᱮ ᱠᱷᱩᱞᱟᱹᱣ ᱮᱫᱟ ᱦᱮᱸ ᱦᱮᱸ ᱟᱨ ᱫᱚᱥ ᱵᱟᱡᱮᱢ ᱵᱚᱞᱚ ᱞᱮᱱ ᱠᱷᱟᱱ ᱫᱚᱥ ᱫᱚᱥ ᱵᱟᱡᱮᱢ ᱵᱚᱞᱚ ᱞᱮᱱ ᱠᱷᱟᱱ ᱟᱨ ᱦᱟᱱᱛᱮ ᱪᱟᱹᱨ ᱵᱟᱡᱮᱢ ᱵᱷᱟᱜᱟᱣᱚᱜᱼᱟ ᱵᱟᱝ ᱩᱰᱩᱠ ᱪᱷᱩᱴᱤ ᱚᱻ ᱦᱮᱸ ᱦᱮᱸ ᱟᱫᱚ ᱦᱮᱸ ᱟᱫᱚ ᱟᱫᱚ ᱵᱟᱵᱩ ᱚᱱᱟ ᱪᱤᱲᱤᱭᱟᱹᱠᱷᱟᱱᱟ ᱵᱷᱤᱛᱨᱤ ᱨᱮ ᱡᱟᱦᱟᱱᱟᱜ ᱥᱟᱵ ᱠᱟᱸᱜᱼᱢᱮ ᱨᱮᱸᱜᱮᱡ ᱠᱟᱱᱟ ᱥᱟᱵ ᱠᱟᱸᱜᱼᱢᱮ ᱡᱚᱢᱟᱜ ᱠᱚ ᱵᱟᱝ ᱧᱟᱢᱚᱜᱚᱜᱼᱟ ᱚᱻ ᱫᱟᱜ ᱠᱚᱦᱚᱸ ᱦᱩᱸ ᱦᱮᱸ ᱚᱻ ᱟᱪᱪᱷᱟ ᱟᱫᱚ ᱴᱷᱤᱠᱜᱮᱭᱟ ᱟᱪᱪᱷᱟ ᱵᱟᱵᱩ ᱚᱱᱟᱜᱤᱧ ᱠᱩᱞᱤ ᱠᱮᱫ ᱢᱮᱭᱟ ᱛᱟᱦᱚᱞᱮ ᱟᱭᱢᱟ ᱫᱤᱱ ᱠᱷᱚᱱ ᱵᱟᱹᱧ ᱪᱟᱞᱟᱣ ᱠᱟᱱᱟ ᱛᱚ ᱟᱫᱚ ᱚᱱᱟᱜᱤᱧ ᱠᱩᱞᱤ ᱠᱮᱫ ᱢᱮᱭᱟ ᱟᱫᱚ ᱜᱟᱯᱟ ᱥᱮᱫ ᱱᱟᱦᱟᱜ ᱤᱧ ᱪᱟᱞᱟᱜᱼᱟ ᱦᱮᱸ ᱚᱻ ᱟᱪᱪᱷᱟ ᱴᱷᱤᱠᱜᱮᱭᱟ ᱟᱪᱪᱷᱟ ᱢᱟ ᱛᱚᱵᱮ ᱫᱚᱦᱚᱭᱮᱫᱟᱹᱧ ᱦᱮᱸ ᱦᱩᱸ